ᱡᱤᱭᱚᱱ ᱨᱮᱱᱟᱜ ᱚᱠᱛᱚ ᱞᱮᱠᱟᱛᱤᱧ ᱞᱟᱹᱭᱟ ᱥᱮᱛᱟᱜ ᱵᱮᱲᱟᱨᱮ ᱵᱮᱨᱮᱫ ᱠᱟᱛᱮᱫ ᱜᱮ ᱟᱨ ᱠᱟᱹᱴᱤᱡ ᱩᱢᱟᱹᱨ ᱨᱮ ᱵᱮᱭᱟᱢ ᱫᱚ ᱟᱹᱰᱤ ᱢᱚᱱ ᱯᱷᱩᱨᱛᱤ ᱛᱟᱦᱮᱱᱟ ᱢᱚᱱ ᱴᱷᱤᱠ ᱛᱟᱦᱮᱱᱟ ᱦᱚᱲᱢᱚ ᱴᱷᱤᱠ ᱛᱟᱦᱮᱱᱟ ᱱᱚᱣᱟᱫᱚ ᱟᱹᱰᱤ ᱫᱚᱨᱠᱟᱨ ᱢᱮᱱᱟᱜᱼᱟ